ᱤᱧᱟᱹᱜ ᱛᱷᱟᱹᱱᱤᱛ ᱢᱮᱱ ᱫᱚ ᱤᱛᱩᱱ ᱟᱥᱲᱟ ᱨᱮ ᱩᱛᱱᱟᱹᱣ ᱠᱷᱚᱡᱚᱜ ᱞᱟᱹᱜᱤᱫ ᱛᱮ ᱤᱧ ᱡᱟᱦᱟᱸᱭ ᱜᱟᱶᱛᱟ ᱮᱥᱮᱠᱟ ᱱᱩᱭ ᱜᱚᱲᱚᱧ ᱮᱢ ᱠᱟᱣᱫᱮᱭᱟ ᱥᱮ ᱜᱚᱲᱚᱧ ᱠᱷᱚᱡᱽ ᱠᱟᱜᱼᱟ ᱟᱨ ᱜᱚᱲᱚ ᱠᱟᱣᱫᱤᱧᱟᱭ ᱟᱨ ᱚᱱᱟ ᱜᱚᱲᱚ ᱠᱟᱛᱮᱫ ᱜᱮ ᱱᱤᱛᱚᱜ ᱱᱚᱣᱟ ᱠᱷᱨᱣᱟᱲ ᱵᱤᱨᱫᱟᱹᱜᱟᱲ ᱠᱟᱹᱲᱣᱟᱹ ᱠᱚᱪᱟ ᱱᱚᱰᱮ ᱟᱹᱰᱤ ᱱᱟᱯᱟᱭᱛᱮ ᱥᱟᱭᱴᱤ ᱠᱷᱚᱱ ᱰᱷᱮᱹᱨ ᱜᱤᱫᱽᱨᱟᱹ ᱞᱮ ᱚᱞ ᱯᱟᱲᱦᱟᱣᱮᱫ ᱠᱚᱣᱟ ᱟᱨ ᱠᱚ ᱯᱟᱲᱦᱟᱜ ᱠᱟᱱᱟ ᱱᱟᱯᱟᱭ ᱜᱮ ᱢᱟᱪᱮᱫ ᱠᱚ ᱦᱚᱸ ᱢᱮᱱᱟᱜ ᱞᱮ ᱜᱮᱭᱟ ᱢᱚᱬᱮ ᱛᱩᱨᱩᱭ ᱦᱚᱲ ᱥᱟᱶᱛᱮ ᱱᱚᱰᱮ ᱜᱟᱹᱞᱤᱢ ᱠᱚ ᱥᱮ ᱜᱚᱢᱠᱮ ᱠᱚ ᱦᱚᱸ ᱱᱩᱠᱩ ᱥᱚᱢᱚᱭ ᱥᱚᱢᱚᱭ ᱨᱮ ᱟᱞᱮ ᱠᱚ ᱫᱤᱥ ᱦᱩᱫᱤᱥ ᱠᱚ ᱮᱢᱟ ᱞᱮᱭᱟ ᱟᱨ ᱜᱤᱫᱽᱨᱟᱹ ᱠᱚ ᱱᱟᱯᱟᱭ ᱚᱞ ᱯᱟᱲᱦᱟᱣ ᱚᱠᱟ ᱞᱮᱠᱟ ᱨᱮ ᱦᱩᱭᱩᱜᱼᱟ ᱱᱚᱣᱟ ᱠᱚᱞᱮ ᱜᱟᱞᱚᱪᱟ ᱟᱨ ᱱᱩᱠᱩ ᱜᱤᱫᱽᱨᱟᱹ ᱠᱚᱣᱟᱜ ᱱᱟᱯᱟᱭ ᱯᱷᱤᱭᱩᱪᱟᱨ ᱥᱮ ᱢᱤᱫᱴᱟᱹᱱ ᱱᱩᱠᱩᱣᱟᱜ ᱱᱟᱯᱟᱭ ᱫᱤᱞ ᱡᱮᱢᱚᱱ ᱡᱟᱦᱟᱸ ᱛᱤᱥ ᱧᱮᱞ ᱧᱟᱢᱚᱜᱢᱟ ᱱᱚᱝᱠᱟᱱ ᱠᱩᱨᱩᱢᱩᱴᱩ ᱨᱮ ᱟᱞᱮ ᱥᱟᱱᱟᱢ ᱠᱚᱞᱮ ᱪᱷᱩᱴᱟᱹᱣ ᱟᱠᱟᱱᱟ ᱟᱨ ᱚᱱᱠᱟᱱ ᱡᱟᱦᱟᱱᱟᱜ ᱮᱴᱠᱮᱴᱚᱬᱮ ᱠᱚᱫᱚ ᱵᱟᱝ ᱦᱩᱭ ᱟᱠᱟᱱᱟ ᱟᱨ ᱮᱴᱠᱮᱴᱚᱬᱮ ᱠᱚ ᱦᱤᱡᱩᱜ ᱠᱷᱟᱱ ᱚᱱᱟ ᱥᱟᱦᱟ ᱨᱮᱱᱟᱜ ᱫᱚ ᱥᱟᱱᱟᱢ ᱠᱚᱛᱮ ᱞᱮ ᱪᱮᱥᱴᱟᱭᱟ ᱠᱩᱨᱩᱢᱩᱴᱩᱭᱟ